ᱩᱯᱚᱡᱟᱹᱛᱤ ᱵᱤᱨᱤᱫ ᱫᱚ ᱦᱩᱭᱩᱜ ᱠᱟᱱᱟ ᱯᱟᱹᱴᱭᱟᱹ ᱜᱟᱞᱟᱝ ᱡᱚᱱᱚᱜ ᱜᱟᱞᱟᱝ ᱢᱟᱫ ᱨᱮᱭᱟᱜ ᱡᱷᱟᱸᱠᱟ ᱠᱷᱟᱹᱪᱞᱟᱹᱜ ᱫᱟᱹᱣᱲᱟᱹ ᱦᱟᱴᱟᱜ ᱴᱩᱯᱞᱟᱹᱜ ᱵᱮᱱᱟᱣ ᱯᱟᱨᱠᱚᱢ ᱢᱟᱹᱪᱤ ᱟᱨᱦᱚᱸ ᱮᱢᱟᱱ ᱛᱮᱭᱟᱜ ᱠᱚ ᱦᱚᱲ ᱱᱚᱣᱟ ᱠᱚ ᱟᱠᱚᱣᱟᱜ ᱵᱮᱱᱟᱣ ᱠᱟᱛᱮᱫ ᱟᱹᱠᱷᱨᱤᱧ ᱟᱨ ᱱᱚᱣᱟ ᱠᱚ ᱞᱟᱹᱜᱤᱫ ᱫᱚᱨᱠᱟᱨᱚᱜ ᱠᱟᱱ ᱛᱟᱭᱟ ᱥᱤᱠᱷᱱᱟᱹᱛ ᱚᱱᱟ ᱥᱤᱠᱷᱱᱟᱹᱛ ᱛᱮᱜᱮ ᱱᱚᱣᱟ ᱠᱚ ᱵᱤᱨᱤᱫ ᱫᱚ ᱥᱚᱝᱨᱚᱠᱠᱷᱚ ᱱᱟᱠᱚ